ᱤᱧᱟᱹᱜ ᱢᱮᱱᱛᱮ ᱱᱚᱣᱟ ᱜᱟᱱᱛᱚᱱᱛᱨᱚ ᱵᱷᱟᱨᱚᱛ ᱫᱤᱥᱚᱢ ᱨᱮ ᱢᱤᱰᱤᱭᱟ ᱱᱮᱛᱟ ᱢᱟᱱᱛᱨᱤ ᱵᱟᱲᱟ ᱵᱟᱲᱟ ᱥᱮᱞᱮᱵᱨᱤᱴᱤ ᱩᱱᱠᱩᱣᱟᱜ ᱠᱷᱚᱵᱚᱨ ᱡᱚᱛᱚᱣᱟᱜ ᱫᱮᱠᱷᱟᱣᱮᱜᱼᱟ ᱞᱮᱠᱤᱱ ᱡᱟᱦᱟᱸ ᱠᱷᱮᱛᱤ ᱵᱟᱹᱲᱤᱡ ᱟᱠᱚ ᱩᱱᱠᱩᱣᱟᱜ ᱡᱟᱦᱟᱸ ᱨᱤᱱ ᱤᱫᱤ ᱠᱟᱛᱮᱜ ᱠᱷᱮᱛᱤ ᱟᱠᱚ ᱱᱩᱠᱩ ᱠᱚ ᱜᱩᱡᱩᱜ ᱠᱟᱱᱟ ᱩᱱᱠᱩᱣᱟᱜ ᱱᱤᱭᱩᱡᱽ ᱫᱚ ᱵᱟᱭ ᱫᱮᱠᱷᱟᱣᱮᱫᱼᱟ ᱟᱨᱦᱚᱸ ᱜᱟᱹᱨᱤᱵ ᱦᱚᱲ ᱡᱟᱦᱟᱸᱭ ᱢᱮᱱᱟᱜ ᱠᱚᱣᱟ ᱡᱟᱦᱟᱸᱭᱟᱜ ᱟᱵᱚᱣᱟᱜ ᱟᱣᱟᱥ ᱯᱨᱚᱫᱷᱟᱱ ᱢᱚᱱᱛᱨᱤ ᱟᱣᱟᱥ ᱵᱟᱠᱚ ᱧᱟᱢᱮᱜᱼᱟ ᱡᱟᱦᱟᱸᱭ ᱠᱤᱥᱟᱹᱬ ᱦᱚᱲ ᱢᱮᱱᱟᱜ ᱠᱚᱣᱟ ᱩᱱᱠᱩ ᱠᱚ ᱧᱟᱢᱮᱜᱼᱟ ᱚᱱᱟ ᱠᱷᱚᱵᱚᱨ ᱦᱚᱸ ᱵᱟᱭ ᱫᱮᱠᱷᱟᱣᱮᱫᱼᱟ ᱤᱧᱟᱹᱜ ᱢᱮᱱᱛᱮ ᱢᱤᱰᱤᱭᱟ ᱫᱚ ᱱᱚᱣᱟ ᱪᱚᱣᱛᱷᱟ ᱟᱥᱛᱚᱢ ᱠᱟᱱᱟ ᱢᱮᱱᱛᱮ ᱩᱱᱠᱩ ᱱᱚᱣᱟ ᱠᱷᱟᱵᱟᱨ ᱫᱮᱠᱷᱟᱣ ᱫᱚᱨᱠᱟᱨ ᱟᱨ ᱡᱟᱦᱟᱸ ᱵᱟᱲᱟ ᱱᱤᱭᱩᱡᱽ ᱢᱮᱱᱟᱜᱼᱟ ᱢᱟᱨᱟᱝ ᱱᱤᱭᱩᱡᱽ ᱢᱮᱱᱟᱜᱼᱟ ᱚᱱᱟ ᱠᱚ ᱫᱮᱠᱷᱟᱣ ᱵᱟᱹᱜᱤᱭᱟᱛᱮ ᱴᱚᱞᱟ ᱴᱚᱞᱟ ᱦᱮᱡ ᱠᱟᱛᱮ ᱴᱚᱞᱟ ᱨᱮᱭᱟᱜ ᱠᱷᱚᱵᱚᱨ ᱦᱚᱸ ᱫᱮᱠᱷᱟᱣ ᱫᱚᱨᱠᱟᱨ ᱵᱟᱝᱠᱷᱟᱱ ᱱᱚᱝᱠᱟ ᱛᱮ ᱢᱟᱨᱟᱝ ᱦᱚᱲᱟᱜ ᱱᱤᱭᱩᱡᱽ ᱜᱮᱵᱚᱱ ᱧᱮᱞᱟ ᱟᱨ ᱡᱟᱦᱟᱸᱭ ᱫᱷᱟᱨᱟᱛᱟᱞ ᱨᱮ ᱢᱮᱱᱟᱜ ᱠᱚᱣᱟ ᱩᱱᱠᱩᱣᱟᱜ ᱱᱤᱭᱩᱡᱽ ᱵᱟᱵᱚ ᱵᱟᱰᱟᱭ ᱫᱟᱲᱮᱭᱟᱜᱼᱟ ᱟᱨ ᱱᱚᱣᱟ ᱠᱟᱹᱢᱤ ᱫᱚ ᱢᱤᱰᱤᱭᱟ ᱠᱟᱱᱟ ᱟᱨ ᱱᱚᱣᱟ ᱜᱟᱱᱛᱚᱱᱛᱨᱚ ᱵᱷᱟᱨᱚᱛ ᱨᱮ ᱱᱚᱣᱟ ᱫᱚ ᱵᱟᱭ ᱦᱩᱭᱩᱜ ᱠᱟᱱᱟ